ᱟᱞᱮ ᱱᱚᱣᱟ ᱥᱩᱨ ᱨᱮᱫᱚ ᱟᱞᱮ ᱱᱚᱣᱟ ᱡᱷᱟᱲᱠᱷᱚᱸᱰ ᱵᱳᱠᱟᱨᱳ ᱞᱟᱞᱯᱟᱹᱱᱤᱭᱟ ᱨᱮᱫᱚ ᱢᱮᱱᱟᱜᱼᱟ ᱞᱩᱜᱩᱵᱩᱨᱩ ᱜᱷᱟᱱᱴᱟ ᱵᱟᱲᱮ ᱡᱟᱦᱟᱸ ᱥᱮ ᱜᱚᱴᱟ ᱫᱤᱥᱚᱢ ᱠᱷᱚᱱ ᱦᱚᱲ ᱠᱚᱠᱚ ᱦᱤᱡᱩᱜ ᱠᱟᱱᱟ ᱟᱨ ᱡᱟᱦᱟᱸ ᱛᱤᱱᱟᱹᱜ ᱜᱮ ᱟᱠᱚᱣᱟᱜ ᱫᱩᱠ ᱵᱤᱯᱚᱫ ᱠᱚ ᱛᱟᱠᱚ ᱛᱟᱦᱮᱱ ᱠᱟᱱᱟ ᱱᱚᱰᱮ ᱞᱩᱜᱩ ᱵᱟᱵᱟ ᱟᱨ ᱞᱩᱜᱩ ᱟᱭᱳ ᱴᱷᱮᱱ ᱱᱮᱦᱚᱨ ᱠᱟᱛᱮᱫ ᱚᱱᱟ ᱡᱚᱛᱚ ᱫᱩᱠ ᱛᱟᱠᱚ ᱠᱚ ᱢᱮᱱᱴᱟᱣ ᱮᱜᱼᱟ ᱤᱱᱟᱹ ᱛᱟᱨᱯᱚᱨᱮ ᱟᱨ ᱢᱤᱫᱴᱟᱝ ᱢᱮᱱᱟᱜᱼᱟ ᱚᱱᱟ ᱫᱚ ᱦᱩᱭᱩᱜ ᱠᱟᱱᱟ ᱢᱟᱨᱟᱝ ᱵᱩᱨᱩ ᱡᱟᱦᱟᱸᱛᱮ ᱫᱤᱠᱩ ᱛᱮᱫᱚ ᱯᱟᱨᱟᱥᱱᱟᱛᱷ ᱠᱚ ᱢᱮᱛᱟᱜ ᱠᱟᱱᱟ ᱛᱚ ᱚᱱᱟ ᱡᱟᱭᱜᱟ ᱨᱮᱦᱚᱸ ᱜᱚᱴᱟ ᱫᱤᱥᱚᱢ ᱠᱷᱚᱱ ᱦᱚᱲ ᱠᱚ ᱦᱮᱡ ᱡᱟᱣᱨᱟᱜ ᱠᱟᱱᱟ ᱟᱨ ᱚᱱᱟ ᱡᱟᱦᱟᱸ ᱞᱮᱠᱟᱛᱮ ᱯᱟᱨᱟᱥᱱᱟᱛᱷ ᱨᱮᱫᱚ ᱡᱚᱛᱚ ᱠᱷᱚᱱ ᱮᱛᱚᱦᱚᱵ ᱵᱟᱦᱟ ᱵᱚᱸᱜᱟ ᱦᱩᱭᱩᱜ ᱠᱟᱱᱟ ᱤᱱᱟᱹ ᱛᱟᱨᱯᱚᱨᱮ ᱜᱚᱴᱟ ᱟᱛᱳ ᱫᱤᱥᱚᱢ ᱠᱚ ᱵᱟᱦᱟ ᱠᱚᱠᱚ ᱢᱟᱱᱟᱣᱮᱜᱼᱟ ᱚᱱᱟ ᱛᱟᱯᱚᱨᱮ ᱟᱨ ᱢᱤᱫᱴᱟᱝ ᱡᱟᱭᱜᱟ ᱢᱮᱱᱟᱜᱼᱟ ᱚᱱᱟ ᱦᱚᱸ ᱱᱚᱣᱟ ᱵᱳᱠᱟᱨᱳ ᱨᱮᱜᱮ ᱚᱱᱟ ᱫᱚ ᱦᱩᱭᱩᱜ ᱠᱟᱱᱟ ᱨᱟᱡᱽ ᱨᱟᱯᱯᱟ ᱚᱸᱰᱮ ᱦᱚᱸ ᱟᱵᱚᱨᱮᱱ ᱵᱚᱸᱜᱟᱼᱵᱩᱨᱩ ᱠᱚ ᱥᱮᱵᱟ ᱫᱮᱵᱟᱭᱮᱫ ᱠᱚᱣᱟ ᱚᱸᱰᱮ ᱦᱚᱸ ᱟᱹᱰᱤ ᱜᱟᱱ ᱡᱟᱭᱜᱟ ᱠᱷᱚᱱ ᱦᱟᱸᱰᱮ ᱱᱟᱰᱮ ᱠᱷᱚᱱ ᱦᱚᱲ ᱠᱚ ᱦᱤᱡᱩᱜ ᱠᱟᱱᱟ ᱟᱨ ᱚᱸᱰᱮ ᱠᱚ ᱟᱠᱚᱣᱟᱜ ᱫᱩᱠ ᱠᱚ ᱡᱟᱦᱟᱸ ᱜᱮ ᱛᱟᱠᱚ ᱢᱮᱱᱟᱜᱼᱟ ᱚᱱᱟ ᱠᱚ ᱢᱮᱴᱟᱣᱮᱜᱼᱟ ᱛᱟᱠᱚ ᱟᱨ ᱱᱚᱣᱟ ᱟᱵᱚ ᱟᱛᱳ ᱠᱚᱨᱮ ᱦᱚᱸ ᱟᱹᱰᱤ ᱜᱟᱱ ᱟᱛᱳ ᱠᱚᱨᱮ ᱦᱚᱸ ᱡᱟᱦᱮᱨ ᱛᱷᱟᱱ ᱠᱚ ᱢᱮᱱᱟᱜᱼᱟ ᱚᱱᱟ ᱦᱚᱸ ᱟᱵᱚ ᱵᱚᱸᱜᱟ ᱵᱩᱨᱩ ᱚᱸᱰᱮ ᱠᱚ ᱥᱮᱵᱟ ᱫᱮᱵᱟᱭᱮᱫ ᱠᱚᱣᱟ